ᱤᱧᱟᱹᱜ ᱯᱟᱥᱮ ᱨᱮ ᱟᱥᱮ ᱯᱟᱥᱮ ᱨᱮᱫᱚ ᱞᱟᱹᱲᱦᱟᱹᱭ ᱨᱮᱭᱟᱜ ᱴᱷᱟᱸᱣ ᱫᱚ ᱵᱟᱹᱧ ᱟᱸᱡᱚᱢ ᱟᱠᱟᱫᱟ ᱜᱚ ᱵᱟᱵᱟᱣᱟᱜ ᱢᱚᱪᱟᱛᱮ ᱦᱚᱸ ᱵᱟᱹᱧ ᱟᱸᱡᱚᱢ ᱟᱠᱟᱫᱟ ᱞᱟᱹᱲᱦᱟᱹᱭ ᱨᱮᱭᱟᱜ ᱴᱷᱟᱶ ᱫᱚ ᱛᱚᱵᱮ ᱤᱛᱤᱦᱟᱥ ᱨᱮ ᱫᱚ ᱵᱤᱵᱷᱤᱱᱱᱚ ᱡᱩᱫᱽᱫᱷᱚ ᱥᱛᱷᱟᱱ ᱡᱩᱫᱽᱫᱷᱚ ᱥᱚᱢᱢᱚᱱᱫᱷᱮ ᱫᱚᱧ ᱯᱟᱲᱦᱟᱣ ᱟᱠᱟᱱ ᱜᱮᱭᱟ ᱛᱚᱵᱮ ᱤᱧᱟᱹᱜ ᱟᱥᱮ ᱯᱟᱥᱮ ᱨᱮᱫᱚ ᱠᱚᱱᱚ ᱞᱟᱹᱲᱦᱟᱹᱭ ᱵᱟᱹᱧ ᱟᱸᱡᱚᱢ ᱟᱠᱟᱫᱟ